ᱦᱮᱞᱳᱭᱟᱹᱧ ᱦᱮᱞᱳ ᱦᱮᱸ ᱚᱻ ᱡᱷᱟᱲᱠᱚᱸᱰ ᱠᱷᱚᱱ ᱚᱻ ᱚᱱᱟᱠᱚ ᱵᱟᱲᱟᱭ ᱥᱟᱱᱟᱭᱮᱫ ᱢᱮᱭᱟ

ᱚᱻ ᱵᱟᱦᱟ ᱥᱚᱨᱦᱟᱭ ᱨᱮ ᱟᱞᱮᱫᱚ ᱵᱟᱦᱟ ᱥᱚᱨᱦᱟᱭ ᱨᱮᱫᱚ ᱤᱥᱤᱱᱟᱞᱮ ᱯᱟᱛᱲᱟ ᱯᱤᱴᱷᱟᱹ ᱥᱩᱠᱨᱤ ᱡᱤᱞ ᱯᱤᱴᱷᱟᱹ ᱥᱤᱢ ᱡᱤᱞ ᱯᱤᱴᱷᱟᱹ ᱟᱨ ᱚᱱᱮ ᱤᱱᱟᱹ ᱯᱚᱨ ᱫᱚ ᱤᱭᱟᱹ ᱥᱟᱠᱨᱟᱛ ᱥᱟᱠᱨᱟᱛ ᱨᱮᱫᱚ ᱫᱩᱞ ᱯᱤᱴᱷᱟᱹ ᱫᱩᱞ ᱯᱤᱴᱷᱟᱹ ᱞᱮ ᱤᱥᱤᱱᱟ ᱛᱟᱨᱯᱚᱨ ᱚᱱᱮ ᱡᱟᱱᱛᱷᱟᱲ ᱠᱚᱨᱮ ᱫᱚ ᱰᱩᱸᱵᱩᱜ ᱯᱤᱴᱷᱟᱹᱞᱮ ᱞᱟᱹᱰᱩ ᱞᱮ ᱤᱥᱤᱱᱟ ᱤᱱᱟᱹ ᱠᱚᱜᱮ ᱤᱱᱟᱹ ᱠᱚᱜᱮ ᱟᱞᱮ ᱫᱚᱞᱮ ᱤᱥᱤᱱᱟ ᱱᱚᱛᱮ ᱫᱚ ᱦᱮᱸ ᱷᱮᱸ ᱚᱱᱟ ᱠᱚᱜᱮᱞᱮ ᱤᱥᱤᱱᱟ

ᱚᱻ ᱵᱷᱟᱫᱚᱨ ᱟᱹᱥᱤᱱ ᱢᱟᱥ ᱵᱷᱟᱫᱚᱨ ᱟᱹᱥᱤᱱ ᱢᱟᱥᱫᱚ ᱡᱚᱢᱟᱞᱮ ᱟᱞᱮᱫᱚ ᱚᱱᱮ ᱵᱤᱨ ᱠᱷᱚᱱ ᱠᱟᱹᱯᱩ ᱞᱮ ᱞᱟ ᱟᱹᱜᱩᱭᱟ ᱠᱟᱹᱯᱩ ᱞᱟ ᱟᱹᱜᱩ ᱠᱟᱛᱮᱫ ᱚᱱᱟᱞᱮ ᱦᱚᱭᱚᱭᱟᱞᱮ ᱦᱚᱭᱚ ᱠᱟᱛᱮᱫ ᱫᱟᱜ ᱨᱮᱞᱮ ᱪᱟᱰᱳ ᱠᱟᱜᱼᱟ ᱪᱟᱰᱳ ᱠᱟᱛᱮᱫ ᱫᱚᱥᱟᱨ ᱦᱤᱞᱳᱜ ᱫᱚᱞᱮ ᱚᱣᱟᱨ ᱟᱹᱜᱩᱭᱟ ᱫᱟᱜ ᱠᱷᱚᱱ ᱫᱟᱜ ᱠᱷᱚᱱ ᱚᱣᱟᱨ ᱟᱹᱜᱩ ᱠᱟᱛᱮᱫ ᱫᱟᱜ ᱫᱚᱞᱮ ᱜᱤᱰᱤ ᱠᱟᱛᱮᱫ ᱞᱮ ᱠᱟᱹᱯᱩ ᱛᱤᱠᱤ ᱞᱮ ᱡᱚᱢᱟ

ᱟᱨ ᱚᱱᱮ ᱮᱱᱛᱮᱫ ᱟᱥᱟᱲ ᱵᱚᱸᱜᱟ ᱢᱟ ᱚᱱᱮ ᱦᱟᱹᱠᱩ ᱠᱟᱴᱠᱚᱢ ᱡᱟᱜᱮ ᱵᱟᱹᱭᱦᱟᱹᱲ ᱠᱷᱚᱱ ᱞᱮ ᱟᱹᱜᱩ ᱠᱚᱣᱟ ᱠᱟᱴᱠᱚᱢ ᱠᱟᱴᱠᱚᱢ ᱠᱚᱞᱮ ᱨᱤᱫ ᱡᱚᱢ ᱠᱚᱣᱟ ᱦᱟᱹᱠᱩ ᱠᱚ ᱩᱛᱩᱭᱟᱞᱮ ᱠᱟᱴᱠᱚᱢ ᱠᱚᱦᱚᱞᱮ ᱨᱟᱥᱮ ᱠᱚᱜᱮᱭᱟ ᱟᱢᱲᱟ ᱥᱟᱛᱮ ᱛᱟᱨᱯᱚᱨ ᱟᱲᱟᱜ ᱥᱟᱠᱟᱢ ᱠᱚᱦᱚᱸᱞᱮ ᱚᱱᱟ ᱠᱚᱨᱮ ᱵᱟᱹᱭᱦᱟᱹᱲ ᱠᱚᱨᱮᱱᱟᱜ ᱟᱲᱟᱜ ᱛᱟᱦᱮᱱ ᱯᱤᱸᱰᱟᱦᱟᱹ ᱠᱚᱨᱮ ᱟᱲᱟᱜ ᱠᱚ ᱮᱢᱟᱱ ᱛᱮᱱᱟᱜ ᱟᱲᱟᱜ ᱚᱱᱟ ᱠᱚᱸᱦᱚᱞᱮ ᱟᱜᱩᱭ ᱜᱮᱭᱟ ᱟᱨ ᱟᱞᱮ ᱫᱚ ᱩᱛᱩ ᱠᱟᱛᱮᱞᱮ ᱡᱚᱢ ᱜᱮᱭᱟ

ᱟᱨ ᱡᱟᱦᱟᱱᱟᱜ ᱚᱻ ᱡᱟᱱᱛᱷᱟᱲ ᱢᱟ ᱚᱱᱮᱧ ᱞᱟᱹᱭ ᱠᱮᱫ ᱞᱟᱹᱰᱩ ᱰᱩᱸᱵᱩᱜ ᱞᱟᱹᱰᱩ ᱟᱨ ᱡᱟᱦᱟᱱᱟᱜ ᱵᱟᱲᱟᱭ ᱥᱟᱱᱟᱭᱮᱫ ᱢᱮᱭᱟ ᱥᱮ ᱪᱮᱫ ᱟᱪᱷᱟ ᱟᱪᱷᱟ ᱴᱷᱤᱠ ᱜᱮᱭᱟ ᱢᱟ ᱛᱚᱵᱮ ᱡᱚᱦᱟᱨ